ᱵᱚᱞ ᱜᱟᱛᱤᱜ ᱛᱮ ᱜᱷᱩᱱᱴᱷᱮ ᱦᱟᱥᱩ ᱞᱤᱫᱤᱧᱟ ᱚᱱᱟ ᱦᱟᱥᱩ ᱠᱚᱢᱚᱜ ᱞᱟᱹᱜᱤᱫ ᱛᱮ ᱤᱧ ᱫᱤᱣᱦᱟᱹ ᱥᱩᱱᱩᱢᱤᱧ ᱞᱟᱜᱟᱣ ᱠᱟᱜ ᱛᱟᱦᱮᱸᱱᱟ ᱟᱨ ᱩᱛᱤᱧ ᱥᱩᱱᱩᱢ ᱦᱟᱞᱠᱟ ᱞᱚᱞᱚ ᱠᱟᱛᱮ ᱤᱧ ᱤᱥᱠᱤᱨ ᱞᱚᱫᱟ ᱟᱨ ᱫᱟᱨᱤ ᱨᱮᱦᱮᱫ ᱨᱤᱫ ᱜᱩᱸᱰᱟᱹ ᱠᱟᱛᱮ ᱤᱧ ᱞᱟᱜᱟᱣ ᱞᱮᱫᱟ ᱚᱱᱟ ᱠᱩ ᱞᱟᱜᱟᱣ ᱵᱟᱲᱟ ᱠᱟᱛᱮ ᱦᱟᱹᱥᱩ ᱟᱥᱛᱮᱼᱟᱥᱛᱮ ᱠᱚᱢ ᱪᱟᱞᱟᱣᱮᱱ ᱛᱤᱧᱟᱹ